ᱚᱲᱟᱜ ᱨᱮᱱ ᱛᱤᱨᱞᱟᱹ ᱠᱚ ᱱᱚᱝᱠᱟ ᱠᱚ ᱠᱚᱨᱟᱣᱟ ᱫᱳᱢᱮᱞ ᱛᱮ ᱫᱳᱢᱮᱞ ᱥᱮᱱ ᱠᱟᱛᱮᱫ ᱡᱚᱞᱟᱨᱮ ᱥᱮ ᱜᱟᱰᱟ ᱟᱲᱟ ᱨᱮ ᱜᱟᱰᱟ ᱫᱷᱟᱨᱮ ᱥᱮᱱ ᱠᱟᱛᱮᱫ ᱟᱥᱚᱞ ᱫᱚ ᱡᱚᱞᱟᱨᱮ ᱥᱮᱱ ᱠᱟᱛᱮᱫ ᱠᱤᱪᱩᱣᱟᱹ ᱠᱚ ᱚᱨ ᱯᱷᱟᱸᱰᱟ ᱯᱷᱟᱹᱰᱤ ᱠᱟᱛᱮᱫ ᱜᱷᱟᱥ ᱛᱮ ᱞᱮᱵᱮᱫ ᱮᱥᱮᱫ ᱠᱟᱛᱮᱫ ᱛᱤᱨᱞᱟᱹ ᱠᱚ ᱡᱚᱛᱚ ᱦᱚᱲ ᱜᱚᱲᱚ ᱠᱟᱛᱮᱫ ᱦᱟᱹᱠᱩ ᱠᱚ ᱥᱟᱵ ᱠᱚᱣᱟ